ᱱᱩᱠᱩ ᱡᱮ ᱥᱩᱱᱩᱢ ᱯᱟᱢᱯ ᱨᱮᱱ ᱠᱟᱹᱢᱤ ᱦᱚᱲ ᱟᱹᱰᱤ ᱟᱹᱰᱤ ᱫᱩᱠ ᱦᱟᱨᱠᱮᱛ ᱥᱟᱞᱟᱜ ᱠᱚ ᱠᱟᱹᱢᱤᱭᱟ ᱪᱮᱫ ᱞᱮᱠᱟᱛᱮ ᱫᱩᱠ ᱦᱟᱨᱠᱮᱛ ᱥᱟᱞᱟᱜ ᱠᱚ ᱠᱟᱹᱢᱤᱭᱟ ᱡᱮᱢᱚᱱ ᱱᱚᱜᱼᱚᱭ ᱦᱚᱭ ᱞᱚᱞᱚᱫᱤᱱ ᱵᱩᱜᱤᱛᱮ ᱜᱚᱨᱚᱢ ᱞᱚᱞᱚ ᱟᱹᱭᱠᱟᱹᱜᱼᱟ ᱞᱚᱞᱚᱜᱮ ᱟᱹᱭᱠᱟᱹᱜᱟ ᱨᱮᱭᱟᱲᱫᱤᱱ ᱦᱚᱸ ᱯᱷᱟᱠᱟᱨᱮ ᱛᱟᱦᱮᱱᱚᱜ ᱵᱩᱜᱤᱛᱮ ᱦᱚᱭ ᱨᱮᱭᱟᱲ ᱟᱹᱭᱠᱟᱹᱜᱼᱟ ᱛᱚ ᱚᱱᱠᱟᱜᱮ ᱩᱱᱠᱚ ᱫᱚ ᱢᱟᱱᱮ ᱠᱚᱥᱴᱚᱧᱚᱜ ᱜᱮᱠᱚ ᱛᱟᱦᱮᱱᱟ ᱢᱟᱱᱮ ᱟᱹᱰᱤ ᱠᱚᱥᱴᱚ ᱨᱮᱠᱚ ᱠᱟᱹᱢᱤᱭᱟ ᱢᱮᱱᱛᱮ ᱥᱮᱠᱚ ᱛᱟᱦᱮᱱᱟ ᱟᱹᱰᱤ ᱢᱚᱡᱽ ᱛᱮᱫᱚ ᱵᱟᱠᱚ ᱟᱹᱭᱠᱟᱹᱣᱟ ᱱᱟᱯᱟᱭ ᱫᱚ ᱜᱚᱨᱚᱢ ᱥᱚᱢᱚᱭ